ᱤᱧᱦᱚᱸ ᱠᱤᱪᱷᱩ ᱠᱟᱞᱯᱚᱱᱤᱠ ᱞᱮᱠᱷᱟ ᱵᱳᱭᱤᱧ ᱯᱟᱲᱦᱟᱣ ᱟᱠᱟᱫᱟ ᱡᱮᱢᱚᱱ

ᱵᱤᱵᱷᱩᱛᱤ ᱵᱷᱩᱥᱚᱱᱟᱜ ᱚᱯᱩᱨᱠᱚᱞᱯᱚᱱᱟ ᱧᱩᱛᱩᱢᱟᱱ ᱢᱤᱫᱴᱟᱝ ᱜᱚᱞᱯᱚ ᱚᱯᱩᱭ ᱠᱚᱞᱯᱚᱱᱟᱭᱮᱫᱟ ᱵᱚᱞᱮ ᱵᱟᱝᱢᱟ ᱮᱠᱫᱚᱢ ᱛᱤ ᱨᱮ ᱢᱤᱫᱴᱮᱱ ᱴᱷᱮᱜᱟ ᱥᱟᱵ ᱠᱟᱛᱮ ᱱᱚᱝᱠᱟᱱ ᱫᱟᱨᱮ ᱪᱚᱴᱨᱮᱭ ᱫᱮᱡ ᱟᱠᱟᱱᱟ ᱚᱸᱰᱮ ᱠᱷᱚᱡ ᱮ ᱡᱩᱫᱽᱫᱷᱚᱜ ᱠᱟᱱᱟ ᱢᱮᱜᱷᱱᱟᱛ ᱥᱚᱝᱜᱮ ᱦᱮᱸ ᱥᱮ ᱤᱭᱟᱹ ᱛᱟᱪᱷᱟᱲᱟ ᱢᱤᱫᱴᱟᱝ ᱤᱝᱨᱮᱡᱤ ᱤᱝᱨᱮᱡᱤ ᱠᱟᱞᱯᱚᱱᱤᱠ ᱤᱧ ᱯᱟᱲᱦᱟᱣ ᱟᱠᱟᱜᱼᱟ ᱚᱱᱟ ᱫᱚ ᱢᱤᱫᱴᱟᱝ ᱠᱚᱪᱷᱚᱯ ᱥᱚᱢᱚᱥᱛᱚ ᱦᱚᱲᱟᱜ ᱵᱩᱫᱽᱫᱷᱤ ᱢᱤᱫᱴᱟᱝ ᱦᱚᱛᱚᱫ ᱨᱮ ᱵᱷᱚᱨᱟᱣ ᱠᱟᱛᱮ ᱩᱱᱤ ᱢᱤᱫᱴᱟᱝ ᱫᱟᱨᱮ ᱪᱚᱴ ᱨᱮ ᱫᱮᱡᱚᱜ ᱞᱟᱹᱜᱤᱫ ᱮ ᱫᱟᱨᱮ ᱵᱩᱴᱟᱹᱨᱮ ᱪᱟᱞᱟᱣ ᱠᱟᱛᱮ ᱮ ᱠᱷᱚᱴᱚᱨ ᱠᱷᱚᱴᱚᱨ ᱮ ᱜᱮᱞᱮᱡ ᱮᱫᱟ ᱫᱟᱨᱮ ᱨᱮᱢᱟ ᱵᱟᱭ ᱫᱮᱡ ᱫᱟᱲᱮᱭᱟᱜ ᱦᱚᱛᱚᱫ ᱮ ᱦᱟᱹᱲᱩᱵ ᱠᱟᱜᱼᱟ ᱦᱚᱛᱚᱫ ᱛᱮᱢᱟ ᱟᱴᱷᱮᱲᱮ ᱫᱟᱨᱟᱢᱚᱜ ᱟᱫᱚ ᱱᱚᱝᱠᱟᱱᱟᱜ ᱠᱟᱞᱯᱚᱱᱤᱠ ᱯᱟᱲᱦᱟᱣ ᱛᱮ ᱵᱮᱥ ᱢᱚᱡᱽ ᱜᱮ ᱵᱩᱡᱷᱟᱹᱜᱼᱟ ᱡᱟᱹᱨᱩᱲ ᱜᱮᱭᱟ ᱱᱚᱝᱠᱟᱱᱟᱜ ᱠᱟᱞᱯᱚᱱᱤᱠ ᱞᱮᱠᱷᱟ ᱵᱳᱭ ᱛᱤᱥ ᱦᱚᱸ ᱵᱟᱝ ᱥᱟᱹᱨᱤᱜᱼᱟ ᱱᱚᱝᱠᱟᱱᱟᱜ ᱫᱚ ᱦᱮᱸ